ᱤᱧ ᱤᱧᱟᱹᱜ ᱛᱤᱛᱮ ᱵᱮᱱᱟᱣᱟᱜ ᱢᱤᱫᱴᱮᱱ ᱜᱤᱯᱷᱴ ᱡᱟᱦᱟᱸ ᱫᱚ ᱤᱧ ᱨᱮᱱ ᱵᱮᱥᱴᱯᱷᱮᱨᱮᱱᱰ ᱟᱜ ᱵᱟᱨᱛᱷ ᱰᱮ ᱨᱮ ᱤᱧ ᱩᱱᱤᱧ ᱮᱢᱟᱣᱫᱮ ᱛᱟᱦᱮᱱᱟ ᱪᱮᱫᱟᱜ ᱥᱮ ᱚᱱᱟ ᱤᱧᱟᱹᱜ ᱛᱤᱛᱮ ᱵᱮᱱᱟᱣᱟᱜ ᱡᱟᱦᱟᱸ ᱢᱤᱫᱴᱮᱱ ᱚᱲᱟᱜ ᱟᱨᱠᱤ ᱚᱱᱟ ᱚᱲᱟᱜ ᱫᱚ ᱛᱟᱦᱮᱸ ᱠᱟᱱᱟ ᱠᱟᱴᱷ ᱛᱚ ᱚᱱᱟ ᱠᱟᱴᱷ ᱨᱮᱭᱟᱜ ᱚᱲᱟᱜ ᱫᱚ ᱦᱩᱰᱤᱧ ᱢᱟᱪᱷᱟ ᱛᱮ ᱤᱧ ᱤᱧᱟᱹᱜ ᱪᱤᱱᱛᱟᱹ ᱵᱷᱟᱵᱽᱱᱟ ᱞᱮᱠᱟ ᱛᱤᱧ ᱰᱤᱡᱟᱭᱤᱱ ᱠᱟᱛᱤᱧ ᱮᱢᱟᱣᱫᱮ ᱛᱟᱦᱮᱱᱟ ᱪᱮᱫᱟᱜ ᱥᱮ ᱡᱚᱛᱚᱦᱚᱲ ᱫᱚ ᱠᱤᱨᱤᱧ ᱟᱹᱜᱩᱭᱟᱠᱚ ᱱᱟᱱᱟᱦᱩᱱᱟᱹᱨ ᱡᱤᱱᱤᱥ ᱠᱚ ᱮᱢᱟ ᱢᱮᱱᱠᱷᱟᱱ ᱩᱱ ᱚᱠᱛᱮ ᱤᱧ ᱴᱷᱮᱱ ᱯᱚᱭᱥᱟ ᱵᱟᱝ ᱛᱟᱦᱮᱸ ᱠᱟᱱᱟ ᱥᱮ ᱤᱧ ᱴᱷᱮᱱ ᱢᱤᱫᱴᱮᱱ ᱜᱩᱱᱟᱹᱱ ᱵᱷᱟᱵᱽᱱᱟ ᱛᱟᱦᱮᱸ ᱠᱟᱱᱟ ᱩᱭᱦᱟᱹᱨ ᱵᱷᱟᱵᱽᱱᱟ ᱤᱧ ᱢᱤᱫᱴᱮᱱ ᱚᱲᱟᱜ ᱤᱧ ᱵᱮᱱᱟᱣᱟ ᱟᱨ ᱚᱱᱟ ᱚᱲᱟᱜ ᱤᱧ ᱨᱮᱱ ᱜᱟᱛᱮ ᱡᱟᱦᱟᱸᱭ ᱵᱮᱥᱴ ᱯᱷᱮᱨᱮᱱᱰ ᱩᱱᱤᱧ ᱜᱤᱯᱷᱴ ᱟᱭᱟ ᱩᱱᱤᱧ ᱜᱤᱯᱷᱴ ᱟᱭᱟ ᱚᱱᱟ ᱠᱷᱟᱹᱛᱤᱨ ᱛᱮ ᱤᱧ ᱫᱚ ᱚᱱᱟ ᱚᱲᱟᱜ ᱟᱹᱰᱤ ᱱᱟᱯᱟᱭ ᱥᱟᱺᱦᱤᱡ ᱟᱹᱰᱤ ᱪᱷᱩᱴᱟᱹᱣ ᱥᱮ ᱠᱩᱨᱩᱢᱩᱴᱩ ᱠᱟᱛᱮᱜ ᱢᱚᱬᱮ ᱫᱤᱱ ᱪᱷᱩᱴᱟᱹᱣ ᱚᱠᱛᱮ ᱠᱟᱛᱮᱜ ᱢᱤᱫᱴᱮᱱ ᱜᱮ ᱵᱟᱹᱧ ᱵᱮᱱᱟᱣ ᱥᱟᱹᱛ ᱞᱮᱫᱟ ᱚᱱᱟ ᱫᱚ ᱚᱲᱟᱜ ᱟᱫᱚ ᱚᱱᱟ ᱚᱲᱟᱜ ᱵᱮᱱᱟᱣ ᱥᱟᱹᱛ ᱛᱟᱭᱱᱚᱢ ᱤᱧ ᱡᱚᱠᱷᱚᱱ ᱩᱱᱤᱭᱟᱜ ᱵᱟᱨᱛᱷ ᱰᱮ ᱥᱤᱞᱤᱵᱨᱮᱥᱚᱱ ᱨᱮ ᱪᱟᱞᱟᱣ ᱠᱟᱛᱮᱜ ᱩᱱ ᱚᱠᱛᱮ ᱡᱚᱠᱷᱚᱱ ᱤᱧ ᱮᱢᱟᱣ ᱫᱮᱭᱟ ᱡᱚᱛᱚ ᱦᱚᱲ ᱟᱹᱰᱤ ᱠᱚ ᱤᱢᱯᱨᱮᱹᱥ ᱮᱱᱟ ᱠᱟᱨᱚᱱ ᱪᱮᱫᱟᱜ ᱥᱮ ᱚᱱᱟ ᱫᱚ ᱧᱮᱞ ᱴᱷᱤᱠᱚᱜ ᱠᱟᱱ ᱛᱟᱦᱮᱸᱜ ᱱᱚᱜᱼᱚᱭ ᱡᱮ ᱱᱚᱣᱟ ᱫᱚ ᱚᱵᱚᱥᱥᱳᱭ ᱵᱮᱱᱟᱣ ᱛᱮᱱᱟᱜ ᱡᱤᱱᱤᱥ ᱠᱟᱱᱟ ᱚᱱᱟ ᱤᱧ ᱛᱤᱧ ᱵᱮᱱᱟᱣ ᱠᱟᱫᱟ ᱚᱱᱟ ᱡᱚᱠᱷᱚᱱᱤᱧ ᱞᱟᱹᱭ ᱥᱟᱹᱨᱤ ᱠᱮᱫᱟ ᱛᱚᱠᱷᱚᱱ ᱜᱮ ᱦᱚᱲ ᱫᱚ ᱟᱨᱦᱚᱸ ᱥᱮ ᱜᱟᱛᱮ ᱠᱚ ᱟᱹᱰᱤ ᱠᱚ ᱠᱩᱥᱤ ᱞᱮᱱ ᱛᱟᱦᱮᱸ ᱠᱟᱱᱟ ᱪᱮᱫᱟᱜ ᱥᱮ ᱡᱟᱦᱟᱱ ᱡᱤᱱᱤᱥ ᱜᱮ ᱱᱤᱡᱮᱛᱮ ᱵᱮᱱᱟᱣ ᱠᱟᱛᱮᱜ ᱮᱢ ᱱᱚᱣᱟ ᱫᱚ ᱡᱚᱛᱚᱠᱷᱚᱱ ᱞᱟᱹᱴᱩ ᱡᱤᱱᱤᱥ ᱦᱩᱭ ᱫᱟᱲᱮᱭᱟᱜᱼᱟ ᱟᱨ ᱤᱧ ᱨᱮᱱ ᱜᱟᱛᱮ ᱦᱚᱸ ᱟᱹᱰᱤ ᱡᱟᱹᱥᱛᱤ ᱠᱩᱥᱤ ᱞᱮᱱᱟ ᱪᱮᱫᱟᱜ ᱥᱮ ᱤᱧᱟᱹᱜ ᱛᱤ ᱛᱮ ᱡᱟᱦᱟᱸ ᱮᱥᱴᱟᱠᱪᱟᱨ ᱤᱧ ᱵᱮᱱᱟᱣ ᱞᱮᱫ ᱛᱟᱦᱮᱱᱟ ᱚᱲᱟᱜ ᱨᱮᱭᱟᱜ ᱚᱱᱟᱧ ᱮᱢᱟᱣ ᱟᱫᱮᱭᱟ ᱛᱚ ᱚᱱᱟᱛᱮ ᱩᱱᱤ ᱟᱹᱰᱤ ᱠᱩᱥᱤ ᱨᱟᱹᱥᱠᱟᱹ ᱵᱩᱡᱷᱟᱹᱣ ᱠᱮᱫᱟ ᱟᱨ ᱩᱱᱤᱭᱟᱜ ᱠᱩᱥᱤ ᱛᱮ ᱟᱹᱰᱤ ᱠᱩᱥᱤᱧ ᱵᱩᱡᱷᱟᱹᱣ ᱞᱮᱫ ᱛᱟᱦᱮᱸ ᱠᱟᱱᱟ